ᱫᱚᱥᱨᱟ ᱢᱟᱨᱪ ᱫᱩ ᱦᱟᱡᱟᱨ ᱮᱠᱩᱥ ᱪᱟᱨᱳᱭ ᱚᱠᱴᱳᱵᱚᱨ ᱫᱩ ᱦᱟᱡᱟᱨ ᱥᱚᱛᱮᱨᱳ ᱛᱤ ᱮᱯᱨᱤᱞ ᱫᱩ ᱦᱟᱡᱟᱨ ᱫᱩᱭ ᱯᱟᱸᱪᱚᱭ ᱢᱮ ᱫᱩ ᱦᱟᱡᱟᱨ ᱯᱟᱸᱪ ᱥᱟᱛᱳᱭ ᱡᱩᱱ ᱫᱩ ᱦᱟᱡᱟᱨ ᱛᱮᱭᱤᱥ